ᱴᱟᱝᱠᱤ ᱟᱪᱪᱷᱟ ᱟᱪᱪᱷᱟ ᱟᱪᱪᱷᱟ ᱰᱟᱱ ᱱᱤᱭᱟᱹ ᱠᱟᱨᱚᱱᱛᱮ ᱯᱷᱳᱱ ᱦᱩᱭᱟᱠᱟᱱᱟ ᱡᱮ ᱫᱟᱜ ᱠᱚ ᱴᱷᱤᱠ ᱢᱟᱪᱷᱟ ᱵᱟᱝ ᱦᱤᱡᱩᱜ ᱠᱟᱱᱟ ᱟᱨ ᱟᱹᱰᱤ ᱱᱚᱝᱨᱟ ᱫᱟᱜ ᱫᱟᱜ ᱦᱤᱡᱩᱜ ᱦᱤᱡᱩᱜ ᱠᱟᱱ ᱫᱚ ᱟᱨ ᱢᱟᱱᱮ ᱠᱮᱢᱤᱠᱮᱞ ᱠᱮᱢᱤᱠᱮᱞ ᱫᱚᱢᱮ ᱯᱮ ᱮᱢᱟᱜ ᱠᱟᱱᱟ ᱥᱮ ᱪᱮᱫ ᱫᱚᱢᱮ ᱥᱚ ᱠᱟᱱ ᱫᱚ

ᱟᱨ ᱯᱟᱹᱭᱤᱯ ᱠᱚᱦᱚᱸ ᱢᱟᱱᱮ ᱵᱷᱩᱜᱟᱜ ᱵᱟᱲᱟ ᱟᱠᱟᱱᱟ ᱦᱟᱰᱮ ᱱᱟᱰᱮ ᱪᱤᱨᱤᱡᱽ ᱪᱤᱨᱤᱡᱽ ᱡᱚᱨᱚᱜ ᱠᱟᱱᱟ ᱴᱷᱤᱠ ᱢᱟᱪᱷᱟ ᱵᱟᱝ ᱥᱮᱴᱮᱨᱚᱜ ᱠᱟᱱᱟ ᱥᱚᱢᱚᱭ ᱨᱮ ᱥᱮᱛᱟᱜ ᱥᱮᱫ ᱦᱚᱸ ᱵᱟᱝ ᱧᱟᱢᱚᱜ ᱠᱟᱱᱟ ᱟᱨ ᱫᱟᱜ ᱫᱟᱜ ᱢᱟ ᱫᱚᱢᱮ ᱞᱮ ᱠᱚᱥᱴᱚᱜ ᱠᱟᱱ ᱫᱚ ᱥᱮᱛᱟᱜ ᱥᱮᱫ ᱦᱚᱸ ᱵᱟᱝᱞᱮ ᱧᱟᱢᱮᱫᱟ ᱟᱨ ᱟᱹᱭᱩᱵ ᱟᱹᱭᱩᱵ ᱥᱮᱫ ᱦᱚᱸ ᱵᱟᱝᱞᱮ ᱧᱟᱢᱮᱫᱟ ᱫᱟᱜ ᱜᱮ ᱵᱟᱝᱞᱮ ᱧᱟᱢᱮᱜᱼᱟ

ᱫᱟᱜ ᱫᱟᱜ ᱠᱚ ᱥᱚ ᱠᱟᱱᱟ ᱠᱮᱢᱤᱠᱮᱞ ᱠᱚ ᱵᱤᱥᱤ ᱧᱚᱜ ᱮᱢᱟᱜ ᱠᱟᱱᱟ ᱥᱮ ᱪᱮᱫ ᱥᱮ ᱪᱮᱫ ᱤᱭᱠᱟᱹᱛᱮ ᱥᱚ ᱠᱟᱱᱟ ᱚᱱᱟ ᱫᱚ ᱡᱮᱢᱚᱱᱮ ᱠᱤᱪᱷᱩ ᱥᱚ ᱠᱟᱱ ᱜᱮᱭᱟ ᱵᱷᱟᱹᱞᱤ ᱧᱚᱜ ᱜᱮ ᱧᱩ ᱨᱮᱦᱚᱸ ᱚᱱᱠᱟ ᱵᱮᱥ ᱠᱟᱛᱮ ᱵᱟᱝ ᱧᱩ ᱠᱟᱱᱟ ᱜᱟᱱᱫᱟ ᱧᱚᱜ ᱜᱮᱭᱟ ᱫᱟᱜ ᱫᱟᱜ ᱴᱟᱜ ᱫᱚ ᱯᱚᱨᱤᱥᱠᱟᱨ ᱫᱟᱜ ᱫᱚ ᱵᱟᱝ ᱦᱤᱡᱩᱜ ᱠᱟᱱᱟ ᱦᱮᱸᱛᱳ ᱢᱟᱱᱮ ᱤᱛᱤ ᱢᱚᱫᱽᱫᱷᱮ ᱜᱮ ᱡᱩᱫᱤ ᱵᱮᱱ ᱵᱮᱵᱚᱥᱛᱷᱟ ᱟᱞᱮᱠᱷᱟᱱ ᱵᱷᱟᱞᱮ ᱠᱚᱜᱼᱟ ᱡᱮᱦᱮᱛᱩ ᱟᱞᱮ ᱦᱚᱸ ᱫᱟᱜ ᱠᱚᱨᱮᱱᱟᱜ ᱫᱚᱢᱮ ᱞᱮ ᱠᱚᱥᱴᱚᱜ ᱠᱟᱱ ᱫᱚ ᱯᱮᱥᱟᱨ ᱫᱚ ᱠᱤᱪᱷᱩ ᱢᱟᱱᱮ ᱞᱳ ᱵᱷᱟᱵ ᱜᱮ ᱫᱚᱢᱮ ᱫᱚᱢᱮ ᱜᱟᱱ ᱯᱟᱹᱦᱤᱞ ᱡᱟᱦᱟᱸ ᱞᱮᱠᱟ ᱦᱤᱡᱩᱜ ᱠᱟᱱ ᱛᱟᱦᱮᱱᱟ ᱚᱱᱠᱟ ᱫᱚ ᱵᱟᱝ ᱦᱤᱡᱩᱜ ᱠᱟᱱᱟ ᱢᱟᱱᱮ ᱵᱟᱝ ᱫᱚ ᱞᱤᱠ ᱟᱠᱟᱱ ᱵᱟᱝ ᱫᱚ ᱪᱤᱠᱟᱹ ᱟᱠᱟᱱ ᱟᱨ ᱚᱱᱟ ᱠᱚᱨᱮ ᱢᱤᱫ ᱢᱤᱫᱵᱟᱨ ᱴᱷᱮᱱ ᱠᱟᱹᱡ ᱢᱟᱱᱮ ᱠᱟᱹᱴᱤᱡ ᱠᱟᱹᱴᱤᱡ ᱪᱷᱤᱨᱤ ᱪᱷᱤᱨᱤ ᱡᱚᱨᱚᱜ ᱠᱟᱱᱟ ᱦᱮᱸ ᱢᱟᱱᱮ ᱦᱚᱞᱟ ᱠᱚᱨᱮ ᱠᱷᱚᱱ ᱢᱟᱱᱮ ᱫᱟᱜ ᱨᱮᱱᱟᱜ ᱚᱥᱩᱵᱤᱫᱟ ᱦᱩᱭᱟᱱᱟ ᱦᱮᱸ ᱥᱚ ᱦᱚᱸ ᱥᱚ ᱠᱟᱱᱟ ᱧᱩ ᱦᱚᱸ ᱚᱱᱠᱟ ᱴᱷᱤᱠ ᱢᱚᱛᱳ ᱵᱟᱝ ᱧᱩᱜ ᱠᱟᱱᱟ ᱢᱟᱱᱮ ᱚᱱᱟ ᱜᱮᱞᱮ ᱵᱮᱵᱚᱦᱟᱨᱮᱫ ᱛᱟᱦᱮᱜᱼᱟ ᱱᱤᱛᱳᱜ ᱫᱚ ᱠᱚᱫᱤᱱ ᱫᱚ ᱫᱚ ᱪᱤᱠᱟᱭᱟᱢ ᱠᱤᱨᱤᱧ ᱠᱟᱛᱮᱜᱮ ᱧᱩ ᱛᱳ ᱦᱩᱭᱩᱜ ᱛᱟᱞᱮᱭᱟ

ᱦᱮᱸᱛᱳ ᱴᱷᱤᱠ ᱢᱮᱱᱟᱜᱼᱟ